ᱦᱮᱸ ᱦᱮᱞᱳ ᱟᱪᱪᱷᱟ ᱟᱪᱪᱷᱟ ᱟᱪᱪᱷᱟ ᱪᱮᱫ ᱵᱤᱥᱚᱭ ᱱᱤᱭᱮ ᱵᱮᱱ ᱢᱮᱱ ᱞᱟᱹᱜᱤᱫᱚᱜ ᱠᱟᱱᱟ

ᱟᱪᱪᱷᱟ ᱟᱪᱪᱷᱟ ᱠᱩᱠᱞᱤ ᱫᱚ ᱟᱹᱰᱤ ᱵᱷᱟᱜᱮ ᱠᱟᱱᱟ ᱱᱤᱛᱚᱜ ᱧᱮᱞᱚᱜᱚᱜ ᱠᱟᱱᱟ ᱟᱞᱮ ᱟᱛᱳ ᱯᱟᱲᱟ ᱜᱟᱨᱮ ᱱᱮᱛᱟᱨ ᱠᱟᱹᱴᱤᱡ ᱠᱟᱹᱴᱤ ᱜᱤᱫᱽᱨᱟᱹ ᱦᱚᱸ ᱡᱟᱦᱟᱸ ᱠᱚ ᱢᱮᱛᱟᱜ ᱠᱟᱱᱟ ᱠᱮᱜᱤ ᱳᱭᱟᱱ ᱴᱩ ᱛᱷᱨᱤ ᱚᱱᱟ ᱨᱮᱦᱚᱸ ᱠᱚ ᱪᱟᱞᱟᱜ ᱠᱟᱱᱟ ᱚᱱᱟ ᱨᱮ ᱪᱟᱞᱟᱣ ᱠᱟᱛᱮ ᱦᱚᱸ ᱴᱤᱯᱤᱱ ᱨᱮᱱᱟᱜ ᱥᱚᱨᱠᱟᱨ ᱠᱷᱚᱡ ᱴᱤᱯᱤᱱ ᱨᱮᱱᱟᱜ ᱵᱮᱵᱚᱥᱛᱟ ᱦᱚᱸ ᱢᱮᱱᱟᱜᱼᱟᱱ ᱡᱩᱫᱤᱭᱳ ᱚᱱᱟ ᱫᱚ ᱠᱷᱩᱵᱽ ᱠᱚᱢ ᱛᱮ ᱛᱟ ᱥᱚᱛᱮᱣ ᱢᱳᱴᱟ ᱢᱩᱛᱤ ᱜᱤᱫᱽᱨᱟᱹ ᱠᱚ ᱪᱟᱞᱟᱜ ᱠᱟᱱ ᱜᱮᱭᱟ ᱟᱨᱠᱤ ᱞᱟᱹᱭ ᱵᱮᱱ ᱢᱟᱪᱮᱫ ᱠᱚ ᱠᱟᱛᱷᱟ ᱢᱮᱱ ᱞᱮᱠᱷᱟᱡ ᱮ ᱢᱮᱪᱮᱫ ᱫᱚ ᱠᱚ ᱛᱟᱦᱮᱸ ᱠᱟᱱ ᱜᱮᱭᱟ ᱛᱚᱵᱮ ᱠᱟᱹᱴᱤᱡ ᱠᱚ ᱠᱚᱢ ᱟᱠᱟᱱ ᱨᱮᱦᱚᱸ ᱢᱳᱴᱟ ᱢᱩᱴᱤ ᱯᱟᱲᱦᱟᱣ ᱫᱚ ᱪᱟᱞᱟᱣ ᱤᱫᱤᱜ ᱠᱟᱱ ᱜᱮᱭᱟ ᱛᱚᱵᱮ ᱢᱟᱪᱮᱫ ᱠᱚ ᱡᱩᱫᱤ ᱢᱤᱫ ᱵᱟᱨᱭᱟ ᱠᱚ ᱧᱟᱢ ᱞᱮᱠᱷᱟᱡ ᱢᱤᱫ ᱢᱤᱫᱴᱤᱡ ᱤᱥᱠᱩᱞ ᱨᱮ ᱧᱮᱞᱚᱜᱚᱜ ᱠᱟᱱᱟ ᱢᱟᱪᱮᱫ ᱦᱚᱸ ᱠᱚᱢ ᱜᱮᱭᱟ ᱠᱚ ᱦᱮᱸ ᱟᱵᱟᱨ ᱢᱤᱫ ᱢᱤᱫᱴᱤᱡ ᱤᱥᱠᱩᱞ ᱨᱮ ᱧᱮᱞᱚᱜ ᱠᱟᱱᱟ ᱢᱟᱪᱮᱫ ᱦᱚᱸ ᱡᱟᱦᱟᱸ ᱫᱚᱨᱠᱟᱨ ᱚᱱᱟ ᱠᱷᱚᱱ ᱵᱮᱥᱤ ᱢᱮᱱᱟᱜ ᱠᱚᱣᱟ ᱱᱚᱜᱼᱚᱭ ᱡᱮ ᱱᱚᱣᱟ ᱯᱟᱨᱛᱷᱳᱠᱚ ᱱᱚᱣᱟ ᱯᱟᱨᱛᱷᱳᱠᱳ ᱡᱟᱦᱟᱸ ᱤᱥᱠᱩᱞ ᱨᱮ ᱵᱮᱥᱤ ᱢᱮᱱᱟᱜ ᱠᱚᱣᱟ ᱚᱸᱰᱮ ᱠᱷᱚᱡ ᱡᱩᱫᱤ ᱡᱟᱦᱟᱸ ᱤᱥᱠᱩᱞ ᱨᱮ ᱠᱚᱢ ᱢᱮᱱᱟᱜ ᱠᱚᱣᱟ ᱢᱟᱥᱴᱟᱨ ᱢᱟᱪᱮᱫ ᱠᱚ ᱚᱸᱰᱮ ᱯᱳᱥᱴᱤᱝ ᱞᱮᱠᱚ ᱠᱷᱟᱡ ᱡᱮᱱᱚ ᱟᱹᱰᱤ ᱵᱷᱟᱜᱮᱜᱼᱟ ᱠᱟᱨᱚᱱ ᱦᱮᱸ ᱢᱟᱪᱮᱫ ᱢᱟᱪᱮᱫ ᱜᱮᱠᱚ ᱦᱮᱸ ᱠᱟᱛᱷᱟ ᱫᱚ ᱴᱷᱤᱠ ᱜᱮ ᱢᱮᱱ ᱦᱩᱭᱩᱜ ᱠᱟᱱᱟ ᱢᱮᱱ ᱫᱚ ᱢᱮᱱ ᱦᱩᱭ ᱟᱠᱟᱱ ᱜᱮᱭᱟ ᱟᱫᱚ ᱥᱚᱨᱠᱟᱨᱟᱜ ᱠᱟᱹᱢᱤ ᱛᱚ ᱦᱮᱸ ᱴᱷᱤᱠ ᱟᱪᱷᱮ ᱮᱢᱚᱜ ᱟᱞᱮ ᱮᱢᱚᱜ ᱟᱞᱮ ᱦᱮᱸ ᱠᱤᱱᱛᱩ ᱮᱠᱷᱳᱱᱳ ᱯᱚᱡᱚᱱᱛᱳ ᱚᱱᱠᱟ ᱫᱚ ᱵᱟᱝ ᱦᱩᱭᱩᱜ ᱠᱟᱱᱟ ᱛᱚᱵᱮ ᱤᱥᱠᱩᱞ ᱫᱚ ᱪᱟᱞᱟᱜ ᱠᱟᱱᱟ ᱜᱤᱫᱽᱨᱟᱹ ᱦᱚᱸᱠᱚ ᱪᱟᱞᱟᱜ ᱠᱟᱱᱟ ᱢᱟᱪᱮᱫᱟᱜ ᱠᱟᱹᱴᱤᱡ ᱩᱢᱮᱨ ᱨᱮᱱ ᱢᱳᱴᱟ ᱢᱩᱴᱤ ᱡᱟᱦᱟᱸ ᱠᱮᱡᱤ ᱳᱭᱟᱱ ᱠᱚ ᱢᱮᱛᱟᱜ ᱠᱟᱱᱟ ᱠᱮᱡᱤ ᱳᱭᱟᱱ ᱨᱮᱱ ᱜᱚᱴᱟ ᱠᱩᱲᱤ ᱜᱟᱱ ᱠᱮᱡᱤ ᱴᱩ ᱨᱮᱦᱚᱸ ᱯᱚᱪᱤᱥ ᱛᱷᱮᱠᱮ ᱪᱷᱟᱵᱤᱥ ᱡᱚᱱ ᱟᱨ ᱡᱟᱦᱟᱸ ᱠᱮᱡᱤ ᱛᱷᱨᱤ ᱠᱚ ᱢᱮᱛᱟᱜ ᱠᱟᱱᱟ ᱚᱱᱟ ᱨᱮᱦᱚᱸ ᱢᱳᱴᱟ ᱢᱩᱴᱤ ᱛᱤᱨᱤᱥ ᱴᱤ ᱜᱤᱫᱽᱨᱟᱹ ᱞᱮᱠᱟ ᱫᱚ ᱢᱮᱱᱟᱜ ᱠᱚ ᱜᱮᱭᱟ ᱦᱮᱸ ᱛᱤᱠᱤᱱ ᱵᱮᱲᱟ ᱦᱮᱸ ᱥᱚᱨᱠᱟᱨ ᱠᱷᱚᱡ ᱠᱚ ᱠᱚᱨᱟᱣ ᱟᱠᱟᱫᱟ ᱱᱚᱸᱰᱮ ᱩᱱᱠᱩ ᱪᱤᱞᱤ ᱠᱚ ᱢᱮᱛᱟ ᱠᱚᱣᱟ ᱟᱭᱥᱤᱰᱤᱭᱮᱥ ᱨᱮᱱ ᱠᱚᱨᱢᱤ ᱢᱮᱱᱟᱜ ᱠᱚᱣᱟ ᱩᱱᱠᱩ ᱜᱮᱠᱚ ᱤᱥᱤᱱ ᱵᱟᱥᱟᱝ ᱠᱟᱛᱮ ᱛᱤᱠᱤᱱ ᱵᱮᱲᱟ ᱩᱱᱠᱩ ᱡᱚᱢ ᱠᱚ ᱮᱢᱟ ᱠᱚᱣᱟ ᱠᱳᱱᱳ ᱫᱤᱱ ᱵᱤᱞᱤ ᱠᱳᱱᱳ ᱫᱤᱱ ᱦᱟᱹᱠᱩ ᱦᱮᱸ ᱱᱚᱝ ᱠᱟᱛᱮ ᱪᱟᱞᱟᱣ ᱤᱫᱤᱭᱮᱫᱟ ᱠᱚ ᱦᱮᱸ ᱨᱩᱭᱟᱹ ᱦᱟᱹᱥᱩ ᱥᱳᱢᱳᱭ ᱦᱚᱸ ᱢᱚᱱᱮ ᱠᱚᱨᱚ ᱢᱤᱫᱴᱮᱡ ᱜᱤᱫᱽᱨᱟᱹᱭ ᱨᱩᱭᱟᱹ ᱦᱟᱹᱥᱩ ᱨᱮᱭ ᱯᱟᱲᱟᱣ ᱮᱱᱟ ᱩᱱ ᱥᱳᱢᱳᱭ ᱦᱚᱸ ᱤᱥᱠᱩᱞ ᱨᱮᱱ ᱡᱟᱦᱟᱸᱭ ᱢᱟᱥᱴᱟᱨ ᱢᱮᱱᱟᱜ ᱠᱚᱣᱟ ᱩᱱᱠᱩᱭᱟᱜ ᱦᱚᱸ ᱛᱩᱫ ᱜᱷᱚᱨᱤ ᱫᱮᱠᱷᱟ ᱧᱮᱞᱚᱜ ᱠᱟᱱᱟ ᱡᱮ ᱦᱮᱸ ᱩᱱᱠᱩ ᱦᱚᱸ ᱵᱮᱵᱚᱥᱛᱟ ᱫᱚᱠᱚ ᱵᱮᱵᱚᱥᱛᱟᱭᱮᱫ ᱜᱮᱭᱟ ᱦᱮᱸ ᱟᱞᱮ ᱴᱚᱞᱟ ᱥᱩᱨ ᱨᱮᱜᱮ ᱢᱮᱱᱟᱜ ᱟᱱ ᱚᱸᱰᱮ ᱠᱷᱚᱡ ᱯᱟᱥ ᱠᱟᱛᱮ ᱠᱮᱡᱤ ᱳᱭᱟᱱ ᱨᱮᱱ ᱠᱮᱡᱤ ᱛᱷᱤᱨᱤ ᱨᱮᱱ ᱜᱤᱫᱽᱨᱟᱹ ᱯᱟᱥ ᱠᱟᱛᱮ ᱦᱟᱭ ᱤᱥᱠᱩᱞ ᱨᱮᱠᱚ ᱵᱷᱚᱨᱛᱤᱜ ᱠᱟᱱᱟ ᱦᱮᱸ ᱚᱱᱟ ᱦᱚᱸ ᱴᱷᱤᱠ ᱢᱚᱛᱚ ᱜᱮ ᱪᱟᱞᱟᱣ ᱤᱫᱤᱜ ᱠᱟᱱᱟ ᱡᱳᱫᱤᱳ ᱜᱚᱲ ᱢᱤᱞ ᱢᱤᱫᱴᱮᱡ ᱢᱮᱱᱟᱭ ᱨᱮᱦᱚᱸ ᱛᱚᱵᱩᱣ ᱢᱳᱴᱟ ᱢᱩᱴᱤ ᱴᱷᱤᱠ ᱜᱮ ᱥᱳᱢᱳᱭ ᱨᱮᱜᱮ ᱠᱚ ᱦᱤᱡᱩᱜ ᱠᱟᱱ ᱜᱮᱭᱟ ᱥᱳᱢᱳᱭ ᱨᱮ ᱦᱮᱡ ᱠᱟᱛᱮ ᱜᱤᱫᱽᱨᱟᱹ ᱦᱚᱠᱚ ᱧᱮᱞᱮᱫ ᱠᱚᱣᱟ ᱛᱤᱱᱟᱜ ᱜᱟᱱ ᱜᱤᱫᱽᱨᱟᱹ ᱠᱚ ᱦᱮᱡ ᱟᱠᱟᱱᱟ ᱚᱱᱟ ᱦᱤᱥᱟᱹᱵ ᱛᱮ ᱟᱠᱚ ᱤᱥᱤᱱ ᱵᱟᱥᱟᱝ ᱨᱮᱭᱟᱜ ᱵᱮᱵᱚᱛᱟ ᱦᱚᱸ ᱠᱚ ᱠᱚᱨᱟᱣ ᱮᱫᱟ ᱢᱟᱱᱮ ᱮᱴᱮᱱᱰᱮᱱᱥ ᱪᱮᱛᱟᱱ ᱨᱮ ᱚᱱᱟ ᱤᱥᱤᱱ ᱵᱟᱥᱟᱝ ᱵᱮᱵᱚᱥᱛᱟ ᱢᱮᱱᱟᱜᱼᱟ ᱮᱠᱷᱳᱱᱳ ᱯᱚᱡᱚᱱᱛᱳ ᱚᱱᱠᱟ ᱫᱚ ᱠᱟᱹᱢᱤ ᱫᱚ ᱵᱟᱝ ᱞᱟᱦᱟᱣ ᱟᱠᱟᱱᱟ ᱟᱫᱚ ᱥᱚᱨᱠᱟᱨᱟᱜ ᱩᱱᱤ ᱛᱚ ᱢᱮᱱ ᱮᱫᱟᱭ ᱡᱮ ᱟᱯᱮ ᱱᱚᱣᱟ ᱟᱯᱮ ᱚᱵᱽᱡᱮᱠᱥᱮᱱ ᱯᱮ ᱮᱢ ᱠᱮᱫᱟ ᱚᱵᱷᱤᱡᱳᱠ ᱠᱚ ᱮᱢ ᱠᱮᱫᱟ ᱱᱚᱣᱟ ᱚᱵᱷᱤᱡᱳᱜ ᱤᱧ ᱦᱚᱸ ᱪᱮᱛᱟᱱ ᱥᱮᱡ ᱞᱤᱠᱷᱤᱛᱳ ᱵᱷᱟᱵᱮᱧ ᱵᱟᱲᱟᱭ ᱚᱪᱚ ᱯᱮᱭᱟ ᱮᱭ ᱯᱨᱚᱡᱚᱱᱛᱚ ᱩᱱᱤᱭᱟᱜ ᱠᱟᱹᱢᱤ ᱫᱚ ᱦᱮᱸ ᱦᱮᱸ ᱦᱮᱸ ᱦᱮᱸ ᱤᱥᱤᱱ ᱨᱮᱱᱟᱜ ᱫᱟᱜ ᱨᱮᱱᱟᱜ ᱵᱮᱵᱚᱥᱛᱟ ᱦᱚᱸ ᱢᱮᱱᱟᱜᱼᱟᱱ ᱵᱷᱟᱜᱮ ᱜᱮ ᱤᱥᱠᱩᱞ ᱥᱩᱨ ᱨᱮᱜᱮ ᱴᱮᱯ ᱢᱮᱱᱟᱜᱼᱟᱱ ᱦᱮᱸ ᱚᱸᱰᱮ ᱠᱷᱚᱡ ᱠᱚ ᱩᱱᱠᱩ ᱫᱚ ᱡᱟ ᱯᱚᱨᱳᱭᱳᱡᱚᱱ ᱞᱮᱠᱷᱟᱱ ᱚᱸᱰᱮ ᱠᱚ ᱫᱟᱜ ᱦᱟᱛᱟᱣ ᱮᱫᱟ ᱟᱨ ᱚᱸᱰᱮ ᱠᱷᱚᱡ ᱜᱮᱠᱚ ᱤᱥᱤᱱ ᱵᱟᱥᱟᱝᱼᱟ ᱦᱮᱸ ᱚᱟᱱ ᱜᱚᱱᱰᱤ ᱵᱷᱤᱛᱤᱨ ᱨᱮᱜᱮ ᱦᱮᱸ ᱚᱱᱟ ᱜᱚᱱᱰᱤ ᱵᱷᱤᱛᱨᱤ ᱨᱮᱜᱮ ᱢᱮᱱᱟᱜ ᱠᱚᱣᱟ ᱚᱱᱟ ᱞᱟᱹᱜᱤᱫ ᱮᱠᱷᱚᱱ ᱩᱱᱠᱩ ᱜᱮᱠᱚ ᱧᱮᱞᱮᱫ ᱠᱚᱣᱟ ᱡᱟᱛᱮ ᱜᱤᱫᱽᱨᱟᱹ ᱦᱟᱱᱛᱮ ᱱᱟᱛᱮ ᱟᱞᱚᱠ ᱪᱟᱞᱟᱜ ᱢᱟ ᱠᱷᱮᱞ ᱠᱷᱮᱞ ᱛᱮ ᱟᱞᱚᱠᱚ ᱦᱮᱸ ᱦᱮᱸ ᱥᱟᱱᱛᱟᱲ ᱯᱟᱹᱨᱥᱤ ᱛᱮᱦᱚᱸ ᱵᱟᱝᱞᱟ ᱛᱮᱦᱚᱸ ᱠᱚ ᱯᱟᱲᱦᱟ ᱚᱪᱚᱭᱮᱫ ᱠᱚᱣᱟ ᱥᱟᱱᱛᱟᱲ ᱯᱟᱹᱨᱥᱤ ᱛᱮᱠᱚ ᱯᱟᱲᱦᱟᱣ ᱚᱪᱚᱭᱮᱫ ᱠᱚᱣᱟ ᱠᱚ ᱥᱟᱱᱛᱟᱲ ᱯᱟᱹᱨᱥᱤ ᱨᱮᱱᱟᱜ ᱯᱟᱲᱦᱟᱣ ᱨᱮᱱᱟᱜ ᱱᱚᱣᱟ ᱢᱤᱫᱴᱮᱡ ᱜᱮ ᱠᱟᱨᱚᱱ ᱡᱟᱛᱮ ᱩᱱᱠᱩ ᱥᱟᱱᱛᱟᱲ ᱛᱮ ᱵᱷᱟᱜᱮ ᱵᱷᱟᱵᱽ ᱛᱮᱠᱚ ᱨᱚᱲ ᱫᱟᱲᱮᱭᱟᱜᱼᱢᱟ ᱮᱵᱚᱝ ᱥᱟᱱᱛᱟᱲ ᱯᱟᱹᱨᱥᱤ ᱡᱟᱛᱮ ᱡᱤᱭᱟᱹᱲ ᱛᱟᱦᱮᱱ ᱢᱟ ᱚᱱᱟ ᱞᱟᱹᱜᱤᱫ ᱩᱱᱠᱩ ᱠᱚ ᱵᱮᱵᱚᱥᱛᱟ ᱭᱮᱫᱟ ᱮᱵᱚᱝ ᱚᱱᱟ ᱥᱟᱶᱛᱮ ᱢᱤᱫᱴᱮᱡ ᱠᱟᱛᱷᱟ ᱢᱮᱱ ᱤᱧ ᱦᱤᱲᱤᱧ ᱟᱠᱟᱜᱼᱟ ᱚᱱᱟ ᱯᱨᱟᱭᱢᱟᱨᱤ ᱤᱥᱠᱩᱞ ᱨᱮᱦᱚᱸ ᱥᱟᱱᱛᱟᱲ ᱢᱟᱪᱮᱫ ᱢᱮᱱ ᱛᱮᱦᱚᱸ ᱢᱤᱫᱴᱮᱡ ᱫᱚ ᱢᱮᱱᱟᱭ ᱜᱮᱭᱟ ᱟᱨ ᱩᱱᱤ ᱡᱮ ᱡᱟᱦᱟᱸ ᱛᱤᱱᱟᱹᱜ ᱥᱟᱱᱛᱟᱲ ᱜᱤᱫᱽᱨᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱯᱟᱲᱦᱟᱜ ᱠᱟᱱᱟ ᱩᱱᱠᱩ ᱜᱮ ᱚᱱᱟ ᱠᱚᱭ ᱥᱮᱬᱟ ᱟᱠᱚ ᱠᱟᱱᱟᱭ ᱵᱟᱝ ᱵᱟᱝ ᱡᱮᱦᱮᱛᱩ ᱵᱟᱝᱞᱟ ᱫᱚ ᱡᱚᱛᱚ ᱦᱚᱲᱟᱜ ᱜᱮ ᱚᱱᱟ ᱛᱚ ᱢᱤᱫᱴᱮᱡ ᱯᱟᱹᱨᱥᱤ ᱠᱟᱱᱟ ᱵᱟᱝᱞᱟ ᱫᱚ ᱮᱠᱷᱮᱱ ᱡᱮ ᱵᱟᱜᱟᱞᱤ ᱠᱚ ᱯᱟᱲᱦᱟᱜᱼᱟ ᱥᱟᱱᱛᱟᱲ ᱫᱚ ᱵᱟᱠᱚ ᱯᱟᱲᱦᱟᱜᱼᱟ ᱚᱱᱠᱟ ᱠᱟᱛᱷᱟ ᱫᱚ ᱵᱟᱝ ᱠᱟᱱᱟ ᱴᱷᱤᱠ ᱱᱚᱣᱟ ᱦᱚᱸ ᱚᱱᱠᱟ ᱜᱮ ᱮᱠᱷᱮᱱ ᱥᱟᱱᱛᱟᱲ ᱜᱮᱠᱚ ᱯᱟᱲᱦᱟᱜᱼᱟ ᱚᱱᱟ ᱠᱟᱛᱷᱟ ᱫᱚ ᱵᱟᱝ ᱚᱱᱟ ᱢᱚᱫᱷᱮ ᱫᱤᱠᱩ ᱦᱚᱸ ᱢᱤᱫ ᱵᱟᱨᱭᱟ ᱜᱤᱫᱽᱨᱟᱹ ᱢᱮᱱᱟᱜ ᱠᱚᱣᱟ ᱡᱟᱦᱟᱭ ᱫᱚ ᱥᱟᱱᱛᱟᱲ ᱯᱟᱹᱨᱥᱤ ᱪᱮᱢᱮᱫ ᱨᱮᱱᱟᱜ ᱮ ᱪᱮᱥᱴᱟᱭᱟ ᱢᱤᱫᱴᱮᱡ ᱜᱮ ᱢᱮᱱᱟᱭᱟ ᱯᱨᱟᱭᱢᱟᱨᱤ ᱤᱥᱠᱩᱞ ᱛᱚ ᱯᱨᱟᱭᱢᱟᱨᱤ ᱤᱥᱠᱩᱞ ᱨᱮᱫᱚ ᱢᱤᱫᱴᱮᱡ ᱜᱮ ᱡᱮᱢᱚᱱ ᱱᱚᱣᱟ ᱫᱚ ᱱᱚᱣᱟ ᱫᱚ ᱦᱮᱸ ᱱᱚᱣᱟ ᱡᱮᱢᱚᱱ ᱫᱤᱠᱩ ᱦᱚᱸ ᱥᱟᱱᱛᱟᱲ ᱯᱟᱹᱨᱥᱤ ᱛᱮ ᱯᱟᱲᱦᱟᱣ ᱠᱟᱛᱮᱫ ᱩᱱᱠᱩ ᱦᱚᱸ ᱢᱟᱪᱮᱫᱚᱜ ᱠᱟᱱᱟ ᱠᱚ ᱦᱮᱸ ᱴᱷᱤᱠ ᱚᱱᱠᱟ ᱜᱮ ᱟᱵᱚ ᱥᱟᱱᱛᱟᱲ ᱜᱤᱫᱽᱨᱟᱹ ᱦᱚᱸ ᱵᱟᱝᱞᱟ ᱛᱮᱠᱚ ᱥᱮᱬᱟᱭᱮᱫᱟ ᱥᱟᱱᱛᱟᱲᱤ ᱛᱮᱠᱚ ᱥᱮᱬᱟᱭᱮᱫᱟ ᱮᱵᱚᱝ ᱯᱚᱨᱚᱵᱚᱨᱛᱤ ᱠᱟᱞᱮ ᱡᱟᱦᱟᱸ ᱥᱩᱡᱳᱠ ᱧᱟᱢᱚᱜᱼᱟ ᱚᱱᱟ ᱛᱮᱜᱮ ᱩᱱᱠᱩ ᱠᱟᱹᱢᱤ ᱨᱮᱠᱚ ᱵᱚᱦᱟᱞᱚᱜ ᱠᱟᱱᱟ ᱟᱫᱚ ᱥᱟᱱᱛᱟᱲ ᱯᱟᱹᱨᱥᱤ ᱨᱮᱱ ᱡᱟᱦᱟᱸᱭ ᱢᱟᱪᱮᱫ ᱢᱮᱱᱟᱭᱟ ᱟᱵᱚ ᱥᱟᱱᱛᱟᱲ ᱯᱟᱹᱨᱥᱤ ᱨᱮᱱ ᱜᱤᱫᱽᱨᱟᱹ ᱦᱚᱸ ᱛᱚ ᱡᱟᱦᱟᱸᱭᱮ ᱢᱮᱱ ᱠᱮᱫᱟ ᱡᱮ ᱡᱟᱦᱟᱸ ᱥᱚᱝᱠᱷᱟᱧ ᱮᱢ ᱠᱮᱫᱟ ᱡᱚᱛᱚ ᱛᱚ ᱥᱟᱱᱛᱟᱲ ᱜᱤᱫᱽᱨᱟᱹ ᱛᱚ ᱵᱟᱝ ᱫᱤᱠᱩ ᱜᱤᱫᱽᱨᱟᱹ ᱦᱚᱸ ᱢᱮᱱᱟᱜ ᱠᱚᱣᱟ ᱡᱟᱨ ᱡᱚᱱᱮ ᱡᱟᱦᱟᱭ ᱥᱟᱱᱛᱟᱲ ᱜᱤᱫᱽᱨᱟᱹ ᱫᱚ ᱪᱟᱞᱟᱜ ᱠᱟᱱ ᱨᱮᱦᱚᱸ ᱠᱟᱹᱴᱤᱡ ᱥᱚᱝᱠᱷᱟ ᱫᱚ ᱠᱚᱢ ᱜᱮᱭᱟ ᱯᱷᱚᱞᱮ ᱢᱤᱫᱴᱮᱡ ᱢᱟᱪᱮᱫᱼᱟᱜ ᱩᱱᱠᱩ ᱜᱤᱫᱽᱨᱟᱹ ᱥᱟᱱᱛᱟᱲ ᱨᱚᱲ ᱚᱥᱩᱵᱤᱫᱟ ᱫᱚ ᱵᱟᱝ ᱦᱩᱭᱟᱠᱟᱱᱟ

ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱡᱟᱠ ᱢᱟ ᱛᱟᱦᱚᱞᱮ ᱡᱚᱦᱟᱨ ᱜᱮ ᱡᱚᱦᱟᱨ ᱜᱮ